ᱦᱮᱸ ᱞᱟᱠᱪᱟᱨ ᱫᱩᱨᱤᱵᱟᱱ ᱞᱟᱠᱪᱟᱨ ᱟᱨ ᱵᱟᱝ ᱫᱩᱨᱤᱵᱟᱱ ᱞᱟᱠᱪᱟᱨ ᱞᱟᱠᱪᱟᱨ ᱫᱚ ᱵᱟᱨ ᱞᱮᱠᱟᱱᱟ ᱟᱫᱚ ᱚᱱᱟ ᱞᱟᱠᱪᱟᱨ ᱡᱟᱦᱟᱸ ᱫᱚ ᱫᱩᱨᱤᱵᱟᱱ ᱞᱟᱠᱪᱟᱨ ᱡᱟᱦᱟᱸ ᱫᱚᱵᱚᱱ ᱧᱮᱞ ᱧᱟᱢᱟ ᱛᱩᱢᱫᱟᱹᱜ ᱴᱟᱢᱟᱠ ᱡᱷᱟᱺᱭ ᱠᱚᱨᱛᱟᱞ ᱞᱟᱜᱽᱲᱟ ᱱᱟᱦᱟᱜ ᱫᱚ ᱯᱟᱛᱟ ᱮᱱᱮᱡ ᱠᱚ ᱟᱨᱚ ᱮᱢᱟᱱ ᱱᱟᱹᱴ ᱱᱟᱹᱴᱣᱟᱹ ᱠᱚ ᱮᱢᱟᱱ ᱠᱚ ᱱᱟᱹᱴᱣᱟᱹ ᱠᱚᱦᱚᱸ ᱟᱫᱚᱜ ᱠᱟᱱᱟ ᱢᱮᱱᱠᱷᱟᱱ ᱫᱚ ᱚᱱᱟ ᱠᱷᱚᱱᱟᱜ ᱡᱟᱦᱟᱸ ᱞᱟᱠᱪᱟᱨ ᱫᱩᱨᱤᱵᱟᱱ ᱞᱟᱠᱪᱟᱨ ᱢᱟᱱᱮ ᱧᱮᱞ ᱧᱟᱢᱚᱜᱼᱟ ᱡᱟᱦᱟᱸ ᱠᱚ ᱢᱮᱫ ᱛᱮ ᱱᱚᱣᱟ ᱠᱚᱫᱚ ᱟᱹᱰᱤ ᱜᱟᱱ ᱡᱤᱱᱤᱥ ᱟᱫᱚᱜ ᱠᱟᱱᱟ ᱠᱤᱱᱛᱩ ᱱᱚᱣᱟ ᱟᱞᱮ ᱴᱚᱴᱷᱟ ᱨᱮᱫᱚ ᱢᱮᱱᱟᱜᱼᱟ ᱡᱟᱦᱟᱸ ᱠᱚ ᱡᱮ ᱡᱷᱟᱺᱭ ᱠᱚᱨᱛᱟᱞ ᱛᱩᱢᱫᱟᱹᱜ ᱴᱟᱢᱟᱠ ᱛᱤᱨᱭᱳ ᱵᱟᱱᱟᱢ ᱱᱚᱣᱟ ᱠᱚᱫᱚ ᱢᱮᱱᱟᱜ ᱜᱮᱭᱟ ᱦᱟᱸᱜ ᱟᱨᱚ ᱛᱟᱦᱮᱸ ᱠᱟᱱᱟ ᱡᱟᱦᱟᱸ ᱚᱱᱟ ᱠᱚᱫᱚ ᱟᱫ ᱠᱟᱱ ᱛᱟᱢᱟ ᱟᱫ ᱞᱮᱠᱟ ᱢᱮᱱᱫᱟᱠᱚ ᱚᱵᱵᱚᱥᱥᱚ ᱛᱚᱵᱮ ᱱᱚᱣᱟ ᱠᱚ ᱥᱟᱵ ᱫᱚᱦᱚ ᱞᱟᱹᱜᱤᱜ ᱪᱮᱥᱴᱟ ᱦᱩᱭᱩᱜ ᱠᱟᱱᱟ ᱡᱟᱛᱮ ᱡᱟᱹᱥᱛᱤ ᱠᱷᱚᱡ ᱡᱟᱦᱟᱸ ᱟᱞᱚ ᱟᱫᱚᱜ ᱛᱟᱵᱚᱱᱢᱟ ᱟᱨ ᱱᱚᱣᱟ ᱠᱚ ᱟᱫᱚᱜ ᱞᱮᱱᱠᱷᱟᱱ ᱫᱚ ᱟᱵᱚᱣᱟᱜ ᱞᱟᱠᱪᱟᱨ ᱡᱟᱦᱟᱸ ᱠᱚ ᱞᱟᱠᱪᱟᱨ ᱮᱱᱮᱡ ᱥᱮᱨᱮᱧ ᱡᱟᱦᱟᱸ ᱫᱚ ᱵᱟᱝ ᱫᱩᱨᱤᱵᱟᱱ ᱞᱟᱠᱪᱟᱨ ᱡᱟᱦᱟᱸ ᱫᱚ ᱵᱟᱝ ᱫᱩᱨᱤᱵᱟᱱ ᱞᱟᱠᱪᱟᱨ ᱫᱚ ᱡᱟᱦᱟᱸ ᱠᱚ ᱢᱮᱛᱟᱜ ᱠᱟᱱᱟ ᱢᱮᱫᱛᱮ ᱧᱮᱞ ᱧᱟᱢᱚᱜᱼᱟ ᱢᱮᱫᱛᱮ ᱵᱟᱝ ᱧᱮᱞ ᱧᱟᱢᱚᱜᱼᱟ ᱞᱩᱛᱩᱨ ᱛᱮ ᱟᱸᱡᱚᱢᱚᱜᱼᱟ ᱱᱚᱝᱠᱟᱱᱟᱜ ᱟᱫᱚ ᱱᱚᱝᱠᱟᱱᱟᱜ ᱮᱱᱮᱡ ᱥᱮᱨᱮᱧ ᱡᱟᱦᱟᱸ ᱠᱚ ᱧᱮᱞᱚᱜᱼᱟ ᱟᱸᱡᱚᱢᱚᱜᱼᱟ ᱥᱮᱨᱮᱧ ᱠᱚ ᱞᱟᱠᱪᱟᱨ ᱥᱮᱨᱮᱧ ᱡᱟᱦᱟᱸ ᱫᱚ ᱟᱹᱰᱤ ᱢᱟᱨᱮ ᱢᱟᱨᱮ ᱥᱮᱨᱮᱧ ᱠᱚ ᱚᱱᱟ ᱥᱮᱨᱮᱧ ᱛᱟᱞᱟᱛᱮ ᱡᱟᱦᱟᱸ ᱟᱵᱚᱣᱟᱜ ᱠᱤᱥᱟᱹ ᱠᱟᱦᱱᱤ ᱠᱩᱫᱩᱢ ᱥᱮ ᱟᱰᱤ ᱢᱟᱨᱮ ᱢᱟᱨᱮ ᱡᱟᱦᱟᱸ ᱫᱚ ᱟᱵᱚ ᱚᱝᱲᱟ ᱯᱚᱝᱲᱟ ᱯᱩᱨᱩᱫᱷᱩᱞ ᱠᱚᱣᱟᱜ ᱠᱟᱛᱷᱟ ᱠᱚ ᱨᱩ ᱜᱚᱞ ᱠᱟᱜ ᱠᱟᱹᱦᱱᱤ ᱠᱚ ᱥᱟᱱᱟᱢ ᱠᱤᱪᱷᱩᱜᱮ ᱚᱱᱟᱦᱚᱸ ᱚᱱᱟ ᱳᱭᱛᱤᱦᱟᱥᱤᱠ ᱞᱮᱠᱟᱛᱮ ᱛᱟᱦᱮᱱ ᱨᱮᱱᱟᱜ ᱢᱮᱱᱟᱜᱼᱟ ᱛᱚᱞ ᱢᱮᱱᱟᱜᱼᱟ ᱚᱱᱟᱜᱮ ᱟᱫᱚ ᱚᱱᱟ ᱦᱚᱛᱮᱡ ᱛᱮ ᱟᱹᱰᱤ ᱜᱩᱨᱩᱛᱛᱚ ᱯᱩᱨᱱᱚ ᱠᱟᱱᱛᱟᱵᱚᱱ ᱜᱮᱭᱟ ᱟᱨ ᱱᱚᱣᱟ ᱠᱚ ᱠᱚᱜᱮ ᱛᱚᱵᱮ ᱚᱱᱟ ᱴᱚᱴᱷᱟᱨᱮ ᱟᱞᱮ ᱴᱚᱴᱷᱟᱨᱮ ᱱᱚᱣᱟ ᱠᱚᱜᱮ ᱡᱟᱛᱮ ᱱᱚᱣᱟ ᱞᱟᱠᱪᱟᱨ ᱠᱚ ᱥᱟᱵ ᱫᱚᱦᱚ ᱞᱟᱹᱠᱛᱤᱜ ᱠᱟᱱᱟ ᱚᱱᱟᱠᱚ ᱞᱮᱠᱟᱛᱮ ᱥᱟᱱᱟᱢ ᱜᱮ ᱱᱚᱝᱠᱟ ᱪᱚᱨᱪᱟ ᱪᱟᱹᱞᱩᱜ ᱠᱟᱱᱟ ᱥᱮᱱᱚᱜ ᱠᱟᱱᱟ ᱮᱱᱮᱡ ᱥᱮᱨᱮᱧ ᱠᱚᱫᱚ ᱡᱚᱛᱚᱜᱮ ᱟᱨ ᱚᱱᱟ ᱛᱟᱭᱚᱢ ᱦᱚᱲ ᱛᱟᱭᱚᱢ ᱫᱟᱨᱟᱢ ᱛᱮ ᱡᱟᱦᱟᱸ ᱠᱚ ᱵᱩᱡᱽᱫᱟᱨᱟᱢ ᱫᱟ ᱡᱟᱦᱟᱸᱭ ᱠᱚ ᱟᱵᱚ ᱞᱮᱠᱟᱱ ᱦᱚᱲ ᱡᱟᱦᱟᱸᱭ ᱱᱤᱛᱚᱜ ᱥᱮᱪᱮᱫ ᱨᱮᱭᱟᱜ ᱡᱟᱦᱟᱸᱭ ᱵᱷᱟᱞᱤ ᱥᱮᱪᱮᱫ ᱠᱚᱭ ᱧᱟᱢ ᱫᱟ ᱩᱱᱠᱩ ᱫᱚ ᱱᱟᱯᱟᱭ ᱥᱟᱶᱛᱟ ᱨᱮᱱᱟᱜ ᱥᱮᱪᱮᱫ ᱡᱟᱦᱟᱸᱭ ᱠᱚᱠᱚ ᱨᱟᱹᱥᱠᱟᱹᱜ ᱠᱟᱱᱟ ᱠᱩᱥᱤᱭᱟᱜ ᱠᱟᱱᱟ ᱵᱟ ᱚᱱᱟ ᱨᱮᱱᱟᱜ ᱜᱩᱨᱩᱛᱛᱚ ᱯᱩᱨᱱᱚ ᱡᱚᱥ ᱛᱮᱫ ᱠᱚ ᱵᱩᱡᱷᱟᱹᱣ ᱧᱟᱢᱫᱟ ᱩᱱᱠᱩ ᱫᱚ ᱱᱚᱛᱮ ᱠᱚ ᱥᱚᱞᱦᱮᱜ ᱠᱟᱱᱟ ᱱᱚᱛᱮ ᱠᱚ ᱟᱠᱚᱨᱥᱚᱱᱚᱜ ᱠᱟᱱᱟ ᱡᱟᱛᱮ ᱚᱱᱟᱠᱚ ᱵᱟᱧᱪᱟᱣ ᱛᱟᱦᱮᱱ ᱛᱟᱵᱚᱱ ᱥᱟᱶᱛᱮ ᱚᱱᱟᱠᱚ ᱵᱟᱧᱪᱟᱣ ᱛᱟᱦᱮᱱ ᱜᱮᱛᱚ ᱢᱟᱱᱚᱣᱟ ᱠᱚ ᱵᱟᱧᱪᱟᱣ ᱛᱟᱦᱮᱱ ᱚᱱᱟ ᱪᱮᱛᱟᱱ ᱜᱮᱛᱚ ᱢᱟᱱᱚᱣᱟ ᱟᱜ ᱵᱟᱧᱪᱟᱣ ᱫᱚ ᱟᱫᱚ ᱚᱱᱟ ᱞᱮᱠᱟᱛᱮ ᱥᱟᱵ ᱫᱚᱦᱚ ᱨᱮᱱᱟᱜ ᱞᱟᱹᱠᱛᱤ ᱠᱚ ᱡᱟᱦᱟᱸᱭ ᱠᱚ ᱢᱚᱱᱮᱭ ᱫᱟ ᱥᱮᱪᱮᱫ ᱵᱷᱤᱛᱨᱤ ᱛᱟᱞᱟᱛᱮ ᱟᱫᱚ ᱩᱱᱠᱩ ᱫᱚ ᱡᱚᱛᱚ ᱦᱚᱲ ᱨᱟᱹᱥᱠᱟᱹ ᱧᱟᱢᱛᱮ ᱠᱤᱪᱷᱩ ᱜᱚᱲᱚ ᱠᱚ ᱮᱢᱚᱜ ᱠᱟᱱᱟ ᱛᱚᱵᱮ ᱡᱟᱹᱥᱛᱤ ᱠᱟᱭᱛᱮᱫᱚ ᱵᱟᱝᱟᱜ ᱡᱟᱹᱱᱤᱡ ᱠᱷᱟᱱ ᱫᱚ ᱱᱚᱣᱟ ᱡᱩᱜᱽᱨᱮ ᱟᱵᱚ ᱥᱟᱶᱛᱟ ᱫᱤᱠ ᱥᱮᱫ ᱥᱮᱪᱮᱫ ᱫᱚ ᱱᱚᱣᱟᱧ ᱢᱮᱱᱟ ᱟᱨ ᱱᱚᱣᱟᱧ ᱢᱚᱱᱮᱭᱟ ᱤᱧ ᱦᱚᱲ ᱠᱚᱣᱟᱜ ᱱᱚᱣᱟ ᱥᱮᱨᱣᱟ ᱞᱮᱠᱟᱛᱮ ᱥᱮᱪᱮᱫ ᱞᱮᱱᱠᱷᱟᱱ ᱟᱹᱰᱤ ᱱᱟᱯᱟᱭ ᱦᱩᱭᱩᱜᱼᱟ ᱡᱟᱦᱟᱸ ᱦᱩᱭᱩᱜᱼᱟ ᱚᱱᱟᱫᱚ ᱡᱩᱜᱽ ᱡᱩᱜᱽ ᱟᱱᱟᱴ ᱡᱟᱦᱟᱸ ᱠᱚ ᱥᱤᱨᱡᱟᱹᱜ ᱠᱟᱱᱟ ᱱᱟᱦᱟᱜ ᱚᱱᱟ ᱟᱱᱟᱴ ᱠᱷᱚᱡ ᱠᱚ ᱵᱟᱧᱪᱟᱜᱼᱟ ᱡᱮᱢᱚᱱ ᱟᱹᱰᱤ ᱟᱹᱰᱤ ᱱᱚᱣᱟ ᱫᱷᱟᱹᱨᱛᱤ ᱨᱮ ᱟᱹᱰᱤ ᱟᱹᱰᱤ ᱟᱵᱚ ᱞᱮᱠᱟᱱ ᱢᱟᱱᱚᱣᱟ ᱢᱮᱱᱟᱜ ᱠᱚᱣᱟ ᱡᱟᱦᱟᱸ ᱫᱚ ᱢᱟᱱᱣᱟ ᱫᱚ ᱡᱟᱱᱟᱢᱚᱜᱼᱟᱵᱚᱱ ᱢᱮᱱᱠᱷᱟᱱ ᱫᱚ ᱢᱟᱱᱚᱣᱟ ᱫᱚ ᱱᱚᱸᱰᱮᱜᱮ ᱡᱟᱦᱟᱸ ᱞᱟᱠᱪᱟᱨ ᱫᱚ ᱛᱮᱭᱟᱨᱚᱜ ᱠᱟᱱᱟ ᱱᱚᱸᱰᱮ ᱜᱮ ᱡᱟᱦᱟᱸ ᱡᱟᱱᱟᱢ ᱠᱟᱛᱮᱜ ᱜᱮ ᱡᱟᱦᱟᱸ ᱵᱚᱱ ᱛᱮᱭᱟᱨᱫᱟ ᱱᱚᱸᱰᱮ ᱡᱟᱱᱟᱢ ᱠᱟᱛᱮᱜ ᱛᱮᱭᱟᱨᱚᱜ ᱠᱟᱱᱟ ᱚᱛᱷᱚᱪᱚ ᱤᱫᱤ ᱫᱚ ᱵᱟᱵᱚ ᱤᱫᱤᱭᱟ ᱦᱮᱡ ᱫᱚ ᱪᱮᱫ ᱞᱮᱠᱟᱵᱚᱱ ᱦᱤᱡᱩᱜᱼᱟ ᱚᱝᱠᱟᱜᱮᱵᱚᱱ ᱪᱟᱞᱟᱜᱼᱟ ᱮᱠᱷᱮᱱᱟᱜ ᱜᱮ ᱢᱮᱱᱠᱷᱟᱱ ᱡᱟᱦᱟᱸᱭ ᱱᱚᱸᱰᱮᱵᱚᱱ ᱞᱟᱠᱪᱟᱨ ᱢᱟ ᱱᱚᱣᱟ ᱞᱟᱹᱜᱤᱫ ᱢᱟᱱᱣᱟ ᱵᱚᱱ ᱫᱚᱦᱚ ᱦᱚᱴᱚ ᱟᱠᱚ ᱠᱟᱱᱟ ᱱᱚᱣᱟᱜᱮ ᱟᱵᱚᱣᱟᱜ ᱥᱨᱤᱛᱤ ᱥᱚᱨᱚᱱ ᱫᱚ ᱚᱱᱟ ᱦᱚᱛᱮᱡ ᱛᱮ ᱢᱮᱱᱟ ᱥᱮᱪᱮᱫ ᱦᱩᱭ ᱞᱮᱱᱠᱷᱟᱱ ᱟᱹᱰᱤ ᱱᱟᱯᱟᱭᱚᱜᱼᱟ ᱱᱚᱣᱟᱜᱮ